ᱦᱮᱞᱳ ᱟᱹᱵᱤᱱ ᱨᱮᱥᱴᱩᱨᱮᱱᱴ ᱨᱤᱱᱤᱡ ᱢᱟᱱᱮ ᱡᱟᱦᱟᱸ ᱨᱮᱵᱮᱱ ᱢᱮᱱᱮᱫᱼᱟ ᱟᱹᱞᱤᱧ ᱛᱮᱦᱤᱧ ᱟᱹᱵᱤᱱᱟᱜ ᱨᱮᱥᱴᱩᱨᱮᱱᱴ ᱦᱤᱡᱩᱜ ᱨᱮᱭᱟᱜ ᱯᱞᱮᱱ ᱪᱮ ᱩᱭᱦᱟᱹᱨ ᱞᱮ ᱜᱳᱴᱟ ᱟᱠᱟᱫᱼᱟ ᱟᱫᱚ ᱚᱱᱟᱜᱮ ᱟᱹᱞᱤᱧ ᱵᱟᱲᱟᱭ ᱥᱟᱱᱟᱭᱮᱫ ᱞᱤᱧᱟᱹ ᱟᱹᱵᱤᱱᱟᱜ ᱨᱮᱥᱴᱩᱨᱮᱱᱴ ᱨᱮ ᱡᱚᱢᱼᱧᱩ ᱥᱮ ᱴᱮᱵᱤᱞ ᱠᱚ ᱛᱤᱱᱟᱹᱜ ᱢᱮᱱᱟᱜᱼᱟ ᱟᱞᱮ ᱢᱳᱴᱟᱢᱩᱴᱤ ᱫᱩ ᱥᱚ ᱦᱚᱲ ᱚᱸᱰᱮ ᱦᱤᱡᱩᱜ ᱠᱟᱱᱟ ᱜᱟᱛᱮ ᱠᱚ ᱥᱟᱶ ᱟᱨ ᱟᱞᱮ ᱚᱲᱟᱜ ᱦᱚᱲ ᱠᱚ ᱥᱟᱶ ᱞᱮ ᱦᱤᱡᱩᱜ ᱠᱟᱱᱟ ᱟᱫᱚ ᱟᱹᱵᱤᱱᱟᱜ ᱨᱮᱥᱴᱩᱨᱮᱱᱴ ᱨᱮ ᱡᱚᱢᱼᱧᱩ ᱠᱚ ᱛᱤᱱᱟᱹᱜ ᱜᱟᱱ ᱪᱮᱫ ᱞᱮᱠᱟᱱᱟᱜ ᱠᱚ ᱡᱚᱢᱟᱜ ᱠᱚ ᱢᱮᱱᱟᱜᱼᱟ ᱟᱭᱴᱮᱢ ᱠᱚ ᱪᱮᱫ ᱠᱚ ᱚᱱᱟᱜᱮ ᱵᱟᱲᱟᱭ ᱥᱟᱱᱟᱭᱮᱫ ᱞᱤᱧᱟ ᱢᱟᱲᱟᱝ ᱨᱮ ᱡᱟᱦᱟᱸ ᱞᱮᱠᱟᱱᱟᱜ ᱛᱤᱧ ᱞᱟᱹᱠᱛᱤᱜ ᱠᱟᱱᱟ ᱚᱱᱠᱟᱱᱟᱜ ᱢᱮᱱᱟᱜ ᱪᱮ ᱵᱟᱝᱟ ᱡᱚᱢᱟᱜ ᱟᱹᱵᱤᱱᱟᱜ ᱨᱮᱥᱴᱩᱨᱮᱱᱴ ᱨᱮ ᱟᱹᱞᱤᱧ ᱱᱚᱣᱟ ᱠᱟᱛᱷᱟ ᱵᱟᱲᱟᱭ ᱥᱟᱱᱟᱭᱮᱫ ᱞᱤᱧᱟ ᱟᱹᱵᱤᱱ ᱵᱤᱱ ᱞᱟᱹᱭ ᱠᱮᱫ ᱠᱷᱟᱱ ᱟᱨ ᱚᱠᱟ ᱚᱠᱛᱚᱨᱮ ᱦᱟᱱᱟ ᱡᱚᱢᱟᱜ ᱠᱚ ᱧᱟᱢᱚᱜᱼᱟ ᱟᱞᱮ ᱫᱚ ᱜᱳᱴᱟᱜᱩᱴᱤ ᱟᱠᱟᱫᱟᱞᱮ ᱚᱠᱛᱚ ᱫᱚ ᱴᱷᱟᱹᱣᱠᱟᱹ ᱜᱚᱫ ᱟᱠᱟᱞᱮ ᱦᱟᱸᱜ ᱛᱟᱨᱟᱥᱤᱧ ᱵᱮᱲᱟ ᱢᱚᱬᱮ ᱴᱟᱲᱟᱝ ᱨᱮ ᱟᱹᱵᱤᱱᱟᱜ ᱨᱮᱥᱴᱩᱨᱮᱱᱴ ᱞᱮ ᱥᱮᱴᱮᱨᱚᱜ ᱠᱟᱱᱟ ᱫᱚ ᱡᱚᱢᱼᱧᱩ ᱠᱚ ᱵᱚᱱᱫᱳ ᱵᱚᱥᱛᱚ ᱦᱟᱱᱛᱟᱲ ᱠᱟᱜ ᱵᱤᱱ ᱡᱟᱹᱥᱛᱤ ᱛᱟᱺᱜᱤ ᱟᱹᱲᱤ ᱦᱩᱭᱩᱜ ᱟᱞᱚ ᱦᱩᱭᱩᱜ ᱢᱟ ᱟᱫᱚ ᱱᱚᱣᱟᱜᱮ ᱟᱹᱵᱤᱱ ᱢᱟᱲᱟᱝ ᱛᱮᱞᱤᱧ ᱠᱷᱚᱵᱚᱨ ᱟᱹᱵᱤᱱ ᱠᱟᱱᱟ ᱟᱹᱵᱤᱱ ᱱᱚᱣᱟ ᱠᱚ ᱢᱟᱲᱟᱝ ᱨᱮ ᱵᱚᱱᱫᱳᱵᱚᱥᱛ ᱠᱟᱜ ᱠᱷᱟᱡ ᱵᱤᱱ ᱱᱟᱯᱟᱭᱚᱜᱼᱟ ᱦᱩᱱᱟᱹᱝ ᱟᱫᱚ ᱢᱟ ᱮᱱᱠᱷᱟᱱ ᱱᱤᱭᱟᱹ ᱠᱚ ᱞᱟᱹᱭ ᱠᱟᱛᱮᱫ ᱜᱮ ᱟᱹᱞᱤᱧ ᱞᱤᱧ ᱫᱚᱦᱚᱭᱮᱫᱼᱟ ᱟᱨ ᱫᱷᱤᱱᱟᱹᱝ ᱛᱟᱨᱟᱥᱤᱧ ᱟᱞᱮ ᱟᱹᱵᱤᱱᱟᱜ ᱨᱮᱥᱴᱩᱨᱮᱱᱴ ᱞᱮ ᱥᱮᱴᱮᱨᱚᱜ ᱠᱟᱱᱟ ᱦᱟᱸᱜ ᱚᱱᱟ ᱢᱟᱲᱟᱝ ᱛᱮ ᱟᱹᱵᱤᱱ ᱡᱚᱛᱚᱣᱟᱜ ᱵᱚᱱᱫᱳᱵᱚᱥᱛ ᱫᱚᱦᱚ ᱠᱟᱜᱼᱟ ᱵᱤᱱ